ᱟᱞᱮ ᱥᱩᱨ ᱥᱩᱯᱩᱨ ᱠᱚᱝᱥᱟᱵᱚᱛᱤ ᱱᱟᱹᱭ ᱢᱮᱱᱟᱜᱼᱟ ᱥᱟᱹᱨᱤ ᱜᱮ ᱧᱮᱞ ᱡᱚᱝ ᱛᱮ ᱟᱹᱰᱤ ᱪᱮᱦᱨᱟ ᱚᱱᱟ ᱨᱮᱱᱟᱜ ᱫᱟᱜ ᱮᱢ ᱧᱮᱞ ᱞᱮᱠᱷᱟᱱ ᱟᱹᱨᱥᱤ ᱞᱮᱠᱟ ᱨᱤᱞᱟᱹᱢᱟᱞᱟ ᱥᱟᱯᱷᱟ ᱜᱮᱭᱟ ᱚᱸᱰᱮᱢ ᱪᱟᱞᱟᱣ ᱞᱮᱱ ᱠᱷᱟᱱ ᱢᱚᱱᱮ ᱡᱤᱣᱭᱤ ᱠᱚ ᱢᱟᱦᱟᱸ ᱛᱤᱱᱟᱹᱜ ᱟᱹᱲᱤᱥ ᱠᱟᱹᱦᱤᱸᱥ ᱵᱮᱡᱟᱨ ᱨᱮ ᱛᱟᱦᱮᱱ ᱨᱮᱦᱚᱸ ᱚᱸᱰᱮ ᱱᱟᱜ ᱯᱚᱨᱤᱵᱮᱥ ᱛᱮ ᱟᱹᱰᱤ ᱪᱮᱦᱨᱟ ᱱᱟᱯᱟᱭᱜᱮᱢ ᱯᱚᱨᱤᱥᱠᱟᱨᱜᱮᱢ ᱟᱴᱠᱟᱨ ᱜᱚᱫᱟ